ᱥᱩᱨ ᱥᱩᱯᱩᱨ ᱥᱟᱦᱟᱨ ᱥᱮ ᱥᱟᱦᱟᱨ ᱨᱮ ᱫᱟᱬᱟᱱ ᱚᱠᱛᱚ ᱤᱧ ᱫᱚ ᱚᱱᱠᱟᱱ ᱡᱟᱦᱟᱱᱟᱜ ᱮᱴᱠᱮᱴᱚᱲᱮ ᱨᱮᱫᱚ ᱥᱮ ᱪᱮᱞᱮᱧ ᱨᱮᱫᱚ ᱥᱟᱢᱟᱝ ᱫᱟᱨᱟᱢ ᱫᱚ ᱵᱟᱝ ᱦᱩᱭ ᱟᱠᱟᱱ ᱛᱤᱧᱟᱹ ᱡᱟᱦᱟᱸ ᱜᱮᱧ ᱪᱟᱞᱟᱣ ᱟᱠᱟᱱ ᱚᱰᱮ ᱜᱮ ᱱᱟᱯᱟᱭ ᱛᱮᱜᱮᱧ ᱪᱟᱞᱟᱣ ᱟᱠᱟᱱᱟ ᱟᱨ ᱱᱟᱯᱟᱭ ᱛᱮᱜᱮᱧ ᱨᱩᱭᱟᱹᱲ ᱦᱮᱡ ᱟᱠᱟᱱᱟ ᱱᱚᱝᱠᱟ ᱫᱟᱲᱟᱱ ᱫᱚ ᱟᱭᱢᱟ ᱜᱮ ᱪᱟᱞᱟᱣ ᱵᱟᱲᱟ ᱦᱩᱭ ᱟᱠᱟᱱᱟ ᱢᱮᱱᱠᱷᱟᱱ ᱚᱱᱠᱟᱱᱟᱜ ᱠᱳᱱᱳᱮᱴᱠᱮᱨᱚᱲᱮ ᱫᱚ ᱤᱧᱟᱹᱜ ᱥᱟᱢᱟᱝ ᱨᱮᱫᱚ ᱚᱱᱠᱟ ᱫᱚ ᱵᱟᱹᱧ ᱧᱩᱨᱦᱟᱹ ᱵᱟᱲᱟ ᱟᱠᱟᱱᱟ